ᱤᱧ ᱫᱚ ᱠᱟᱹᱴᱤᱡ ᱠᱷᱚᱱᱜᱮ ᱮᱱᱮᱡᱼᱥᱮᱨᱮᱧ ᱫᱚᱢᱮᱧ ᱠᱩᱥᱤᱭᱟᱜᱼᱟ ᱟᱛᱳᱨᱮ ᱵᱤᱦᱟᱹ ᱵᱟᱯᱞᱟ ᱠᱚᱨᱮᱜ ᱫᱚᱝ ᱮᱱᱮᱡ ᱥᱮ ᱫᱚᱝ ᱥᱮᱨᱮᱧ ᱦᱚᱧ ᱥᱮᱨᱮᱧ ᱜᱮᱭᱟᱧ ᱮᱱᱮᱡ ᱜᱮᱭᱟᱧ ᱟᱨ ᱵᱟᱦᱟ ᱟᱨ ᱥᱚᱦᱨᱟᱭ ᱨᱮᱫᱚ ᱞᱟᱜᱽᱲᱮ ᱠᱚ ᱮᱱᱮᱡ ᱜᱮᱭᱟᱞᱮ ᱟᱹᱰᱤ ᱢᱚᱡᱽ ᱟᱹᱰᱤ ᱨᱟᱹᱥᱠᱟᱹ ᱥᱟᱹᱦᱤᱡ ᱵᱩᱡᱷᱟᱹᱜᱼᱟ ᱟᱨ ᱯᱟᱛᱟ ᱠᱚᱦᱚᱸ ᱮᱱᱮᱡ ᱜᱮᱭᱟ ᱯᱟᱛᱟ ᱥᱮᱨᱮᱧ ᱠᱚᱦᱚᱧ ᱥᱮᱨᱮᱧ ᱜᱮᱭᱟ ᱵᱟᱰᱟᱭ ᱜᱮᱭᱟᱧ ᱥᱟᱱᱟᱢ ᱞᱮᱠᱟᱱᱟᱜ ᱮᱱᱮᱡ ᱥᱮᱨᱮᱧ ᱠᱚᱜᱮ ᱟᱨ ᱥᱟᱺᱜᱤᱧ ᱥᱟᱺᱜᱤᱧ ᱯᱟᱛᱟ ᱮᱱᱮᱡ ᱦᱚᱞᱮ ᱥᱮᱱ ᱵᱟᱲᱟ ᱟᱠᱟᱱᱟ ᱯᱨᱟᱭᱤᱡᱽ ᱠᱚ ᱦᱚᱸ ᱞᱮ ᱟᱜᱩ ᱟᱠᱟᱜ ᱜᱮᱭᱟ ᱟᱹᱰᱤ ᱢᱚᱡᱽ ᱟᱹᱰᱤ ᱨᱟᱹᱥᱠᱟᱹ ᱜᱤᱧ ᱟᱹᱭᱠᱟᱹᱣᱟ ᱥᱮᱨᱮᱧ ᱥᱮ ᱮᱱᱮᱡ ᱥᱚᱢᱚᱭ ᱠᱟᱹᱴᱤᱡ ᱠᱷᱚᱱᱜᱤᱧ ᱠᱩᱥᱤᱭᱟᱜᱼᱟ ᱟᱨ ᱱᱤᱛᱚᱜ ᱦᱚᱸ